ᱦᱮᱸ ᱟᱞᱮ ᱟᱛᱳᱨᱮᱱ ᱜᱟᱛᱟᱠ ᱠᱚ ᱥᱟᱶ ᱵᱟᱦᱨᱮ ᱫᱟᱬᱟᱱ ᱚᱠᱛᱚ ᱟᱭᱢᱟᱜᱟᱱ ᱟᱱᱟᱴ ᱥᱟᱢᱟᱝ ᱨᱮ ᱦᱮᱡ ᱟᱠᱟᱱᱟ ᱢᱤᱫ ᱫᱷᱟᱹᱣ ᱚᱱᱠᱟᱜᱮ ᱢᱤᱫ ᱯᱮᱲᱟ ᱚᱲᱟᱜ ᱞᱮ ᱥᱮᱱᱚᱜ ᱠᱟᱱ ᱛᱟᱦᱮᱱ ᱢᱮᱱᱠᱷᱟᱱ ᱪᱟᱞᱟᱣ ᱪᱟᱞᱣᱛᱮ ᱟᱫᱷᱟ ᱛᱟᱨᱟ ᱦᱚᱨ ᱨᱮ ᱴᱟᱭᱟᱨ ᱜᱟᱰᱤᱨᱮᱱᱟᱝ ᱴᱟᱭᱟᱨ ᱛᱟᱞᱮ ᱯᱟᱝᱪᱟᱨᱮᱱᱟ ᱟᱨ ᱚᱱᱟ ᱥᱩᱨ ᱨᱮ ᱜᱟᱹᱰᱤᱡᱩᱛᱟᱹ ᱚᱲᱟᱜ ᱠᱚᱦᱚᱸ ᱵᱟᱭ ᱧᱮᱞ ᱧᱟᱢᱚᱜ ᱠᱟᱱᱟ ᱟᱨᱦᱚᱸ ᱜᱮᱨᱮᱪ ᱠᱚᱦᱚᱸ ᱵᱟᱭ ᱧᱮᱞᱧᱟᱢᱚᱜ ᱠᱟᱱᱟ ᱢᱮᱱᱠᱷᱟᱱ ᱟᱹᱰᱤ ᱜᱷᱟᱹᱲᱤᱠ ᱯᱚᱨᱮ ᱚᱱᱟ ᱥᱩᱨ ᱠᱚᱨᱮ ᱦᱚᱲ ᱠᱚ ᱦᱤᱡᱩᱜ ᱥᱮᱱᱚᱜ ᱦᱚᱲ ᱠᱚ ᱠᱩᱞᱤ ᱵᱟᱲᱟ ᱠᱟᱛᱮᱱ ᱞᱮ ᱠᱩᱞᱤ ᱟ ᱜᱩ ᱠᱮᱜᱼᱟ ᱠᱤ ᱵᱟᱝ ᱠᱟ ᱴᱤᱡ ᱢᱟᱲᱟᱝ ᱧᱚᱜ ᱨᱮ ᱜᱟ ᱰᱤ ᱡᱩᱛᱟᱹ ᱚᱲᱟᱜ ᱦᱮᱱᱟᱜᱼᱟ ᱛᱟᱹᱨ ᱵᱟᱫᱽᱨᱮ ᱚᱸᱰᱮ ᱥᱮᱱ ᱠᱟᱛᱮᱱ ᱜᱟ ᱰᱤᱞᱮ ᱵᱮᱱᱟᱣ ᱪᱚ ᱠᱮᱜᱼᱟ ᱟᱨᱞᱮ ᱪᱟᱞᱟᱣᱮᱱᱟ ᱚᱱᱟ ᱥᱩᱢᱩᱝ ᱫᱚ ᱵᱟᱝᱟ ᱠᱮ ᱟᱨᱦᱚᱸ ᱚᱱᱠᱟᱜᱮ ᱟᱨᱦᱚᱸ ᱢᱤᱫ ᱫᱤᱱ ᱥᱮᱱᱚᱜ ᱚᱠᱛᱚᱨᱮ ᱢᱤᱫ ᱦᱚᱨ ᱨᱮ ᱧᱮᱞ ᱠᱮᱫᱟᱞᱮ ᱢᱤᱫᱴᱟᱹᱝ ᱜᱟᱹᱰᱤ ᱯᱟᱞᱴᱤᱭᱟᱠᱟᱱᱟ ᱮᱱᱠᱷᱟᱱ ᱜᱟᱹᱰᱤ ᱡᱟᱢᱮᱱ ᱛᱟᱞᱮᱭᱟ ᱟᱨ ᱟᱹᱰᱤᱜᱟᱱ ᱦᱚᱲ ᱠᱚ ᱜᱷᱟᱭᱚᱞᱮᱱᱟ ᱟᱨ ᱤᱱᱟᱹᱵᱟᱫᱽ ᱨᱮ ᱮᱹᱢᱵᱩᱞᱮᱱᱥ ᱯᱷᱳᱱᱟᱛ ᱠᱚᱣᱟᱞᱮ ᱟᱨ ᱟᱹᱜᱩ ᱠᱮᱜ ᱟᱠᱚ ᱮᱹᱢᱵᱩᱞᱮᱱᱥ ᱜᱟᱹᱰᱤ ᱟᱨ ᱚᱱᱟᱛᱮ ᱜᱷᱟᱭᱮᱞ ᱦᱚᱲ ᱠᱚᱫᱚ ᱠᱚ ᱤᱫᱤᱠᱮᱜ ᱠᱚᱣᱟ ᱦᱚᱥᱯᱤᱴᱟᱞ ᱡᱟᱦᱟᱸ ᱫᱚ ᱛᱚᱭᱚᱢᱛᱮ ᱩᱱᱠᱩ ᱠᱚ ᱤᱫᱤ ᱦᱩᱭ ᱠᱟᱛᱮᱱ ᱨᱟᱥᱛᱟ ᱠᱚ ᱢᱟᱱᱮ ᱦᱚᱨ ᱠᱚ ᱠᱷᱟᱹᱞᱤ ᱠᱮᱫ ᱛᱮ ᱟᱞᱮᱞᱮ ᱯᱟᱨᱚᱢᱮᱱᱟ